ᱱᱚᱣᱟ ᱴᱚᱴᱷᱟ ᱨᱮ ᱟᱹᱰᱤ ᱟᱭᱢᱟ ᱟᱹᱰᱤ ᱟᱭᱢᱟ ᱪᱮᱬᱮ ᱠᱚ ᱧᱮᱞ ᱧᱟᱢᱚᱜ ᱜᱮᱭᱟ ᱩᱰᱟᱹᱣ ᱵᱟᱲᱟᱭ ᱟᱠᱚ ᱠᱟᱹᱦᱩ ᱠᱚ ᱧᱮᱞᱚᱜᱼᱟ ᱠᱚᱸᱜ ᱠᱚ ᱧᱮᱞᱚᱜᱼᱟ ᱯᱟᱡᱷᱟᱲ ᱠᱚ ᱧᱮᱞᱚᱜᱼᱟ ᱠᱩᱭᱞᱤ ᱠᱚ ᱧᱮᱞᱚᱜᱼᱟ ᱠᱤᱥᱱᱤ ᱠᱚ ᱧᱮᱞᱚᱜᱼᱟ ᱯᱟᱣᱨᱟ ᱦᱚᱸ ᱟᱵᱟᱨ ᱛᱤᱛᱨᱤ ᱪᱮᱬᱮ ᱟᱨ ᱠᱷᱩᱵ ᱠᱚᱢ ᱩᱱᱠᱩ ᱢᱤᱨᱩ ᱪᱮᱬᱮ ᱫᱚ ᱠᱷᱩᱵ ᱠᱚᱢ ᱠᱚ ᱧᱮᱞᱚᱜᱼᱟ ᱱᱮᱛᱟᱨ ᱢᱟ ᱢᱤᱨᱩ ᱪᱮᱬᱮ ᱢᱟ ᱚᱲᱟᱜ ᱨᱮᱠᱚ ᱟᱥᱩᱞᱮᱫ ᱠᱚ ᱤᱧ ᱫᱚ ᱢᱤᱨᱩ ᱪᱮᱬᱮ ᱫᱚ ᱟᱹᱰᱤ ᱜᱮᱧ ᱠᱩᱥᱤ ᱟᱠᱚᱭᱟ ᱪᱮᱫᱟᱜ ᱥᱮ ᱢᱤᱨᱩ ᱪᱮᱬᱮ ᱛᱤᱱᱟᱜ ᱢᱚᱡᱽ ᱨᱚᱲ ᱫᱟᱲᱮᱜᱼᱟᱠᱚ ᱟᱢ ᱡᱟᱦᱟᱢ ᱨᱚᱲᱟ ᱚᱱᱟ ᱠᱚ ᱨᱚᱲᱟ ᱚᱱᱠᱟ ᱠᱚ ᱨᱚᱲ ᱠᱚ ᱪᱮᱥᱴᱟᱭᱟ ᱢᱤᱨᱩ ᱪᱮᱬᱮ ᱟᱹᱰᱤ ᱢᱚᱡᱽ ᱤᱧ ᱧᱮᱞ ᱠᱚᱣᱟ ᱢᱤᱨᱩ ᱪᱮᱬᱮ ᱢᱤᱨᱤᱩᱪᱮᱬᱮ ᱫᱚ ᱤᱧᱫᱚ ᱟᱹᱰᱤ ᱢᱟᱱᱮ ᱤᱧ ᱨᱮᱱ ᱟᱹᱰᱤ ᱯᱷᱮᱵᱟᱨᱮᱴ ᱪᱮᱬᱮ ᱟᱨᱠᱤ ᱢᱤᱨᱩ ᱪᱮᱬᱮ ᱫᱚ ᱟ ᱰᱤ ᱜᱮᱧ ᱠᱩᱥᱤ ᱟᱠᱚᱣᱟ ᱟᱨ ᱯᱟᱣᱨᱟ ᱦᱚᱧ ᱠᱩᱥᱤ ᱟᱠᱚ ᱜᱮᱭᱟ ᱪᱮᱫᱟᱜ ᱥᱮ ᱯᱟᱣᱨᱟ ᱦᱚᱠᱚ ᱚᱲᱟᱜ ᱨᱮᱠᱚ ᱪᱟᱥ ᱠᱚᱜᱮᱭᱟ ᱟᱞᱮ ᱦᱚᱸ ᱢᱮᱱᱟᱜ ᱠᱚ ᱛᱟᱞᱮᱭᱟ ᱯᱟᱣᱨᱟ ᱪᱮᱬᱮ ᱪᱟᱥ ᱠᱚᱣᱟ ᱞᱮ ᱢᱚᱡᱽ ᱜᱮ ᱯᱟᱣᱨᱟ ᱡᱟᱦᱟᱸ ᱠᱚ ᱨᱟᱜᱟ ᱵᱟᱝ ᱚᱱᱟ ᱦᱚᱸ ᱢᱚᱡᱽᱜᱮᱧ ᱟᱡᱚᱢ ᱜᱮᱭᱟ ᱟᱨ ᱢᱚᱡᱽᱜᱮᱧ ᱵᱩᱡᱟ ᱯᱟᱣᱨᱟ ᱪᱮᱬᱮ ᱟᱨ ᱢᱤᱨᱩ ᱪᱮᱬᱮ ᱩᱱᱠᱤᱱ ᱵᱟᱨᱭᱟ ᱩᱱᱠᱤᱱ ᱵᱟᱨᱭᱟ ᱪᱮᱬᱮ ᱫᱚ ᱩᱱᱠᱩ ᱫᱚᱢᱮᱧ ᱠᱩᱥᱤ ᱟᱠᱚ ᱛᱟᱦᱮᱱᱟ ᱟᱨᱠᱤ